ᱦᱮᱸ ᱚᱠᱚᱭᱮᱢ ᱞᱟᱹᱭ ᱮᱫᱟ ᱦᱮᱸ ᱞᱟᱹᱭ ᱢᱮ ᱦᱮᱸ ᱤᱧ ᱜᱮ ᱞᱟᱹᱭ ᱢᱮ ᱦᱮᱸ ᱚᱱᱟ ᱜᱮ ᱡᱚᱛᱚ ᱠᱚᱛᱮ ᱰᱤᱥᱠᱟᱥᱮᱱ ᱠᱟᱛᱮ ᱵᱚᱱ ᱤᱭᱟᱹ ᱭᱟ ᱛᱤᱥ ᱠᱚᱛᱮ ᱵᱚᱱ ᱥᱩᱨᱩᱭᱟ ᱚᱱᱟ ᱫᱚ ᱟᱪᱪᱷᱟ ᱚᱱᱟ ᱫᱚ ᱪᱷᱩᱴᱤ ᱫᱤᱱ ᱵᱟᱫ ᱠᱟᱛᱮ ᱜᱮ ᱠᱟᱞᱥ ᱫᱚ ᱫᱚᱦᱚᱭ ᱞᱮᱠᱷᱟᱡ ᱫᱚ ᱜᱟᱱᱚᱜᱼᱟ ᱪᱮᱫᱟᱜ ᱚᱱᱟ ᱫᱚ ᱟᱵᱚᱢᱤᱫ ᱫᱤᱱ ᱚᱱᱟ ᱵᱳᱭᱴᱷᱳᱠ ᱵᱚᱱ ᱫᱚᱦᱚᱭᱟ ᱟᱵᱚ ᱢᱟᱪᱮᱫ ᱠᱚ ᱩᱱᱨᱮ ᱤᱧᱤᱧ ᱢᱮᱛᱟ ᱟᱠᱚᱣᱟ ᱡᱮ ᱡᱚᱛᱚ ᱡᱚᱛᱚ ᱫᱤᱱ ᱜᱮ ᱯᱨᱮᱡᱮᱱ ᱛᱟᱦᱮᱱ ᱯᱮ ᱪᱷᱩᱴᱤ ᱫᱤᱱ ᱵᱟᱫ ᱠᱟᱛᱮ ᱡᱟᱛᱮ ᱵᱮᱥ ᱧᱚᱜ ᱜᱤᱫᱟᱹᱨ ᱠᱚ ᱨᱮᱡᱟᱞᱴ ᱢᱟ ᱡᱟᱛᱮ ᱚᱱᱠᱟ ᱜᱮ ᱟᱵᱚᱣᱟᱜ ᱧᱩᱛᱩᱢ ᱦᱩᱭᱩᱜᱼᱟ ᱠᱚᱞᱮᱡᱽ ᱨᱮᱱᱟᱜ ᱡᱟᱛᱮ ᱥᱩᱱᱟᱢᱚᱜᱼᱢᱟ ᱛᱚᱵᱮ ᱠᱷᱟᱱ ᱜᱮᱛᱚ ᱟᱵᱚ ᱟᱨᱚ ᱜᱤᱫᱟᱹᱨ ᱵᱚᱱ ᱧᱟᱢ ᱫᱟᱲᱮᱣ ᱟᱠᱚᱣᱟ ᱦᱮᱸ ᱴᱷᱤᱠ ᱜᱮᱭᱟ ᱴᱷᱤᱠ